ᱱᱮᱛᱟᱨ ᱫᱚ ᱟᱵᱚ ᱯᱟᱹᱨᱥᱤ ᱟᱲᱟᱝ ᱨᱮ ᱟᱹᱰᱤ ᱯᱨᱚᱠᱟᱨ ᱨᱩ ᱨᱟᱦᱟ ᱵᱚᱱ ᱢᱮᱥᱟᱭᱮᱜᱼᱟ ᱵᱷᱮᱜᱟᱨ ᱟᱲᱟᱝ ᱛᱮᱵᱚᱱ ᱥᱮᱨᱮᱧ ᱦᱚᱪᱚᱭᱮᱫ ᱠᱚᱣᱟ ᱪᱷᱟᱹᱛᱤᱠᱼᱢᱟ ᱱᱚᱣᱟ ᱠᱚᱦᱚᱸᱵᱚᱱ ᱥᱮᱨᱮᱧ ᱚᱪᱚᱭᱮᱫ ᱠᱚᱣᱟ ᱯᱩᱭᱥᱟᱹ ᱴᱟᱠᱟ ᱤᱫᱤᱛᱮ ᱩᱱᱠᱩ ᱦᱚᱸᱠᱚ ᱥᱮᱨᱮᱧᱟ ᱟᱨ ᱠᱚ ᱵᱟᱰᱟᱭᱮᱜᱼᱟ ᱟᱹᱰᱤ ᱯᱨᱚᱠᱟᱨᱼᱛᱮ ᱟᱵᱚᱣᱟᱜ ᱥᱮᱨᱮᱧ ᱨᱮ ᱯᱟᱹᱨᱥᱤ ᱵᱷᱮᱜᱟᱨᱟᱜ ᱟᱲᱟᱝ ᱛᱮᱠᱚ ᱥᱮᱨᱮᱧ ᱚᱪᱚᱭᱮᱜᱼᱟ ᱡᱟᱦᱟᱸ ᱞᱮᱠᱟ ᱨᱮᱠᱚᱨᱰᱤᱝ ᱠᱚᱨᱮᱼᱢᱟ ᱟᱵᱚ ᱪᱷᱟᱹᱛᱤᱠ ᱠᱚᱜᱮᱵᱚᱱ ᱥᱮᱨᱮᱧ ᱚᱪᱚᱭᱮᱫ ᱠᱚᱣᱟ ᱵᱟᱝᱞᱟ ᱠᱚᱛᱮ ᱠᱚ ᱥᱮᱨᱮᱧᱟ ᱢᱮᱥᱟᱭᱟᱠᱚ ᱟᱨᱦᱚᱸ ᱦᱤᱱᱫᱤ ᱠᱚᱛᱮ ᱠᱚ ᱢᱮᱥᱟ ᱛᱟᱨᱟᱭᱟ ᱚᱱᱠᱟᱜᱮ ᱟᱹᱰᱤ ᱯᱨᱚᱠᱟᱨ ᱛᱮᱠᱚ ᱥᱮᱨᱮᱧᱟ ᱱᱟᱦᱟᱜ ᱡᱩᱜᱽ ᱨᱮᱫᱚ